ᱤᱧᱫᱚ ᱫᱟᱬᱟᱱ ᱞᱟᱹᱜᱤᱫ ᱛᱮᱫᱚ ᱟᱹᱰᱤ ᱟᱸᱴ ᱜᱤᱧ ᱨᱤᱡᱷᱟᱹᱣ ᱟᱠᱟᱫ ᱠᱚᱣᱟ ᱡᱟᱦᱟᱸ ᱫᱚ ᱦᱩᱭᱩᱜ ᱠᱟᱱᱟ ᱟᱵᱚᱣᱟᱜ ᱥᱟᱱᱛᱟᱲ ᱥᱚᱢᱟᱡᱽ ᱨᱮᱱᱟᱜ ᱢᱤᱫᱴᱮᱱ ᱟᱹᱰᱤ ᱢᱟᱨᱟᱝ ᱮᱸᱜᱻ ᱴᱷᱟᱶ ᱚᱱᱟ ᱫᱚ ᱦᱩᱭᱩᱜ ᱠᱟᱱᱟ ᱞᱩᱜᱩᱼᱵᱩᱨᱩ ᱜᱷᱟᱱᱴᱟ ᱵᱟᱲᱤ ᱟᱨ ᱯᱟᱧᱪᱮᱛ ᱵᱩᱨᱩ ᱱᱚᱛᱮ ᱵᱷᱚᱜᱽᱱᱟᱰᱤᱦᱤ ᱱᱚᱣᱟ ᱢᱚᱭᱩᱨᱵᱷᱚᱸᱡᱽ ᱰᱟᱦᱟᱨᱰᱤ ᱩᱲᱤᱥᱥᱟ ᱚᱱᱟ ᱠᱚᱨᱮᱫ ᱟᱹᱰᱤᱜᱤᱧ ᱨᱟᱹᱥᱠᱟᱹᱣᱟᱠᱟᱫ ᱠᱚᱣᱟ ᱥᱮ ᱟᱹᱰᱤ ᱟᱹᱰᱤ ᱨᱟᱹᱥᱠᱟᱹ ᱟᱞᱮ ᱨᱮᱱ ᱟᱰᱮ ᱯᱟᱥᱮ ᱠᱚᱨᱮᱱ ᱦᱚᱲ ᱠᱚ ᱟᱹᱰᱤ ᱨᱟᱹᱥᱠᱟᱹᱣ ᱠᱟᱱᱟ ᱠᱚ ᱥᱮᱞᱮ ᱥᱮᱱ ᱵᱟᱲᱟᱣ ᱠᱟᱱᱟ ᱞᱩᱜᱩᱼᱵᱩᱨᱩ ᱜᱮᱞᱮ ᱥᱮᱱ ᱵᱟᱲᱟᱣ ᱠᱟᱱᱟ ᱜᱟᱹᱰᱤ ᱵᱷᱟᱲᱟ ᱠᱟᱛᱮᱫ ᱜᱮᱞᱮ ᱥᱮᱱ ᱠᱟᱱᱟ ᱟᱭᱢᱟ ᱦᱚᱲ ᱱᱚᱝᱠᱟ ᱞᱟᱹᱴᱩ ᱜᱟᱹᱰᱤ ᱤᱫᱤ ᱠᱟᱛᱮᱫ ᱦᱚᱭᱛᱳ ᱯᱚᱧᱪᱟᱥ ᱥᱟᱴ ᱡᱚᱱ ᱞᱮ ᱤᱫᱤ ᱵᱟᱲᱟ ᱟᱠᱟᱫ ᱠᱚᱣᱟ ᱟᱨ ᱱᱚᱝᱠᱟ ᱟᱭᱢᱟ ᱟᱭᱢᱟ ᱡᱟᱭᱜᱟ ᱞᱮ ᱫᱟᱬᱟ ᱵᱟᱲᱟᱣ ᱠᱟᱫᱟ ᱤᱫᱤ ᱟᱠᱟᱫ ᱠᱚᱣᱟᱞᱮ ᱟᱨ ᱱᱤᱭᱟᱹ ᱜᱮ ᱥᱮ ᱩᱱᱠᱩ ᱦᱚᱲ ᱦᱚᱸᱠᱚ ᱟᱸᱡᱚᱢ ᱠᱟᱫᱟ ᱠᱚ ᱨᱟᱹᱥᱠᱟᱹᱣ ᱠᱟᱱᱟ ᱠᱚ ᱟᱨ ᱟᱵᱚ ᱠᱚᱣᱟᱜ ᱵᱚᱸᱜᱟᱼᱱᱩᱨᱩ ᱴᱷᱟᱶ ᱡᱟᱦᱟᱸ ᱚᱱᱟ ᱠᱚᱦᱚᱸ ᱠᱚ ᱧᱮᱞ ᱟᱹᱜᱩ ᱠᱟᱛᱮᱫ ᱟᱨᱦᱚᱸ ᱫᱷᱚᱨᱚᱢ ᱪᱮᱛᱟᱱ ᱨᱮ ᱥᱮ ᱵᱚᱸᱜᱟᱼᱵᱩᱨᱩ ᱪᱮᱛᱟᱱ ᱨᱮ ᱟᱨᱦᱚᱸ ᱯᱟᱹᱛᱭᱟᱹᱣ ᱡᱟᱱᱟᱢ ᱟᱜ ᱠᱚᱣᱟ ᱟᱨ ᱱᱤᱭᱟᱹ ᱦᱚᱸᱠᱚ ᱢᱮᱱ ᱮᱫᱟ ᱡᱮ ᱟᱵᱚ ᱫᱚ ᱠᱟᱞᱚᱢ ᱵᱚᱪᱷᱚᱨ ᱵᱚᱪᱷᱚᱨ ᱜᱮᱵᱚᱱ ᱪᱟᱞᱟᱜᱼᱟ ᱱᱤᱭᱟᱹ ᱥᱮᱨᱢᱟ ᱥᱮᱫ ᱞᱮ ᱥᱮᱱ ᱞᱮᱱᱟ ᱠᱟᱛᱮᱫ ᱦᱤᱡᱩᱜ ᱥᱮᱨᱢᱟ ᱦᱚᱸᱞᱮ ᱥᱮᱱᱚᱜᱼᱟ ᱞᱩᱜᱩᱼᱵᱩᱨᱩ ᱯᱟᱧᱪᱮᱛ ᱵᱩᱨᱩ ᱦᱚᱸᱞᱮ ᱪᱟᱞᱟᱜᱼᱟ ᱱᱚᱝᱠᱟ ᱟᱨ ᱜᱟᱹᱰᱤ ᱠᱚ ᱢᱟᱞᱮ ᱤᱫᱤᱭ ᱜᱮ ᱟᱵᱟᱨ ᱱᱤᱭᱟᱹ ᱵᱟᱨ ᱫᱚ ᱪᱷᱚ ᱥᱟᱛᱴᱤ ᱜᱟᱹᱰᱤ ᱤᱫᱤ ᱨᱮᱱᱟᱜ ᱞᱮ ᱠᱩᱨᱩᱢᱩᱴᱩ ᱟᱠᱟᱫᱟ ᱚᱱᱛᱚᱛᱚ ᱵᱚᱪᱷᱚᱨ ᱨᱮᱫᱚ ᱢᱤᱫ ᱫᱚᱢ ᱫᱚ ᱪᱟᱞᱟᱜ ᱜᱮᱭᱟᱞᱮ ᱞᱩᱜᱩᱼᱵᱩᱨᱩ ᱨᱮ ᱯᱟᱧᱪᱮᱛ ᱵᱩᱨᱩ ᱨᱮ ᱵᱚᱸᱜᱟ ᱴᱷᱟᱶ ᱵᱚᱸᱜᱟ ᱛᱷᱟᱱ ᱫᱚ ᱫᱷᱩᱲᱤ ᱞᱮ ᱟᱛᱟᱝ ᱟᱹᱜᱩᱭ ᱜᱮᱭᱟ ᱱᱚᱣᱟᱜᱮ ᱢᱮᱱ ᱛᱮᱱᱟᱜ ᱫᱚ